ᱟᱹᱫᱷᱩᱱᱤᱠ ᱡᱩᱜᱽ ᱨᱮ ᱵᱮᱵᱽᱥᱟᱼᱵᱟᱱᱤᱡᱡᱚ ᱨᱮᱭᱟᱜ ᱵᱮᱯᱟᱨ ᱥᱮᱯᱟᱨ ᱯᱩᱨᱟᱛᱚᱱ ᱡᱩᱜᱽ ᱠᱷᱚᱱ ᱥᱮ ᱞᱟᱦᱟᱛᱮ ᱠᱷᱚᱱ ᱫᱚ ᱟᱹᱰᱤ ᱯᱟᱞᱴᱟᱣ ᱪᱟᱵᱟ ᱟᱠᱟᱱᱟ ᱱᱮᱛᱟᱨ ᱡᱤᱱᱤᱥ ᱯᱚᱛᱨᱚ ᱨᱮᱭᱟᱜ ᱫᱟᱢ ᱵᱟᱹᱲᱛᱤᱭ ᱠᱟᱱᱟ ᱵᱟᱡᱟᱨ ᱨᱮ ᱫᱳᱠᱟᱱ ᱵᱟᱹᱲᱛᱤᱭ ᱠᱟᱱᱟ ᱦᱚᱲ ᱦᱚᱸᱵᱚᱱ ᱵᱟᱹᱲᱛᱤ ᱪᱟᱵᱟᱣ ᱠᱟᱱᱟ ᱥᱮ ᱱᱚᱜᱼᱚᱭ ᱨᱮᱥᱟᱨᱮᱥᱤ ᱦᱚᱸ ᱵᱟᱹᱲᱛᱤᱭ ᱠᱟᱱᱟ ᱫᱳᱠᱟᱱ ᱯᱟᱴ ᱵᱟᱹᱲᱛᱤ ᱪᱟᱵᱟᱭᱮᱱᱟ ᱵᱟᱡᱟᱨ ᱫᱚ ᱵᱟᱹᱲᱛᱤ ᱪᱟᱵᱟᱭᱮᱱᱟ ᱟᱨ ᱵᱟᱡᱟᱨ ᱠᱚᱨᱟᱣ ᱦᱚᱲ ᱦᱚᱸᱠᱚ ᱵᱟᱹᱲᱛᱤᱭᱮᱱᱟ ᱡᱮ ᱠᱟᱨᱚᱱᱮ ᱡᱤᱱᱤᱥ ᱯᱚᱛᱨᱚ ᱦᱚᱸ ᱫᱟᱢ ᱵᱟᱹᱲᱛᱤᱜ ᱠᱟᱱᱟ ᱞᱟᱦᱟᱛᱮ ᱯᱟᱥᱥᱳ ᱴᱟᱠᱟ ᱛᱮ ᱥᱮ ᱦᱟᱡᱟᱨ ᱴᱟᱠᱟᱛᱮ ᱢᱤᱫ ᱢᱟᱥ ᱨᱮᱱᱟᱜ ᱵᱟᱡᱟᱨ ᱦᱩᱭᱩᱜ ᱠᱟᱱ ᱛᱟᱦᱮᱱᱟ ᱱᱮᱛᱟᱨ ᱚᱱᱟ ᱯᱟᱥᱥᱳ ᱦᱟᱡᱟᱨ ᱴᱟᱠᱟ ᱠᱚᱱᱚ ᱴᱟᱠᱟ ᱜᱮ ᱵᱟᱝ ᱠᱟᱱᱟ ᱮᱭ ᱡᱮᱢᱚᱱ ᱞᱟᱦᱟᱛᱮ ᱦᱚᱲ ᱯᱚᱭᱥᱟ ᱛᱮᱠᱚ ᱞᱮᱱᱫᱮᱱᱚᱜ ᱠᱟᱱ ᱛᱟᱦᱮᱱᱚᱜᱼᱟ ᱱᱮᱛᱟᱨ ᱰᱤᱡᱤᱴᱟᱞ ᱟᱠᱟᱱᱟ ᱱᱮᱛᱟᱨ ᱯᱷᱳᱱ ᱯᱮ ᱜᱩᱜᱳᱞ ᱯᱮ ᱯᱮᱴᱤᱭᱮᱢ ᱱᱟᱱᱟ ᱠᱤᱪᱷᱩ ᱚᱱᱞᱟᱭᱤᱱ ᱡᱤᱱᱤᱥ ᱛᱮ ᱯᱮᱢᱮᱱᱴ ᱦᱩᱭᱩᱜ ᱠᱟᱱᱟ ᱟᱨ ᱦᱚᱲ ᱦᱚᱸᱠᱚ ᱰᱮᱵᱷᱮᱞᱚᱯ ᱪᱟᱵᱟᱣ ᱠᱟᱱᱟ ᱦᱚᱲ ᱦᱚᱸ ᱱᱮᱛᱟᱨ ᱞᱟᱦᱟ ᱛᱮᱫᱚ ᱫᱳᱠᱟᱱ ᱨᱮ ᱪᱟᱞᱟᱣ ᱠᱟᱛᱮᱫ ᱡᱤᱱᱤᱥ ᱟᱹᱜᱩ ᱦᱩᱭᱩᱜ ᱠᱟᱱ ᱛᱟᱦᱮᱱᱚᱜᱼᱟ ᱥᱮ ᱵᱟᱡᱟᱨ ᱦᱩᱭᱩᱜ ᱠᱟᱱ ᱛᱟᱦᱮᱱᱚᱜᱼᱟ ᱱᱮᱛᱟᱨ ᱚᱲᱟᱜ ᱨᱮᱦᱚᱸ ᱦᱳᱢ ᱰᱮᱞᱤᱵᱷᱟᱨᱤ ᱦᱩᱭᱩᱜ ᱠᱟᱱᱟ ᱢᱮᱱ ᱞᱮᱠᱷᱟᱱ ᱮᱢ ᱟᱢ ᱚᱲᱟᱜ ᱨᱮ ᱫᱩᱲᱩᱵ ᱫᱩᱲᱩᱵ ᱠᱟᱛᱮᱫ ᱜᱮ ᱡᱚᱛᱚ ᱡᱤᱱᱤᱥ ᱮᱢ ᱢᱟᱜᱟᱣ ᱫᱟᱲᱮᱭᱟᱜᱼᱟ ᱥᱮᱢ ᱟᱹᱜᱩ ᱫᱟᱲᱮᱭᱟᱜᱼᱟ ᱟᱨ ᱱᱚᱝᱠᱟ ᱟᱵᱚ ᱦᱚᱲ ᱦᱚᱸᱵᱚᱱ ᱞᱟᱦᱟ ᱪᱟᱵᱟᱜ ᱠᱟᱱᱟ ᱢᱟᱹᱱᱩᱥ ᱥᱚᱵᱵᱷᱚᱛᱟ ᱟᱥᱛᱮ ᱟᱥᱛᱮ ᱱᱚᱜᱼᱚᱭ ᱱᱚᱝᱠᱟ ᱰᱮᱵᱷᱮᱞᱚᱯ ᱚᱜ ᱠᱟᱱᱟ ᱱᱚᱣᱟᱜᱮ ᱟᱞᱮᱭᱟᱜ ᱢᱟᱞᱫᱟ ᱡᱮᱞᱟ ᱨᱮᱦᱚᱸ ᱱᱚᱜᱼᱚ ᱱᱚᱝᱠᱟᱜᱮ ᱦᱩᱭᱩᱜ ᱠᱟᱱᱟ ᱚᱲᱟᱜ ᱠᱷᱚᱱ ᱜᱮ ᱡᱚᱛᱚ ᱡᱤᱱᱤᱥ ᱧᱟᱢᱚᱜ ᱠᱟᱱᱟ ᱫᱳᱠᱟᱱ ᱤᱪᱪᱷᱟᱹ ᱞᱮᱠᱟ ᱪᱟᱞᱟᱣ ᱦᱚᱸᱢ ᱪᱟᱞᱟᱣ ᱫᱟᱲᱮᱭᱟᱜᱼᱟ ᱥᱮ ᱵᱟᱡᱟᱨ ᱦᱚᱸ ᱞᱟᱦᱟᱣ ᱠᱟᱱᱟ